ᱦᱟᱹᱠᱩ ᱥᱟᱵ ᱞᱟᱹᱜᱤᱫ ᱵᱟᱵᱚᱫ ᱛᱮ ᱱᱚᱝᱠᱟᱱ ᱠᱤᱪᱷᱩ ᱡᱤᱱᱤᱥ ᱪᱮᱫ ᱦᱮᱱᱟᱜ ᱛᱤᱧᱟ ᱡᱮ ᱦᱚᱭᱛᱳ ᱜᱟᱰᱟᱨᱮ ᱞᱟᱹᱴᱩ ᱦᱟᱹᱠᱩᱭ ᱧᱟᱢᱚᱜ ᱠᱟᱱᱟ ᱛᱳ ᱥᱟᱵ ᱵᱟᱲᱟᱭ ᱡᱩᱛᱩᱜ ᱠᱟᱱᱟ ᱞᱮᱧᱡᱮᱨ ᱠᱟᱱᱟᱭ ᱟᱹᱰᱤ ᱠᱟᱡᱟᱠ ᱩᱱᱤᱫᱚ ᱚᱱᱟᱛᱮ ᱠᱤᱪᱨᱤᱪ ᱯᱷᱮᱰ ᱠᱟᱛᱮᱫ ᱥᱩᱛᱤ ᱠᱤᱪᱨᱤᱡ ᱛᱮ ᱩᱱᱤᱫᱚ ᱥᱟᱵ ᱩᱨᱤᱡ ᱠᱟᱛᱮᱫ ᱨᱟᱠᱟᱵᱮ ᱦᱩᱭᱩᱜᱼᱟ ᱱᱚᱝᱠᱟᱱ ᱵᱟᱹᱲᱛᱤ ᱧᱚᱜ ᱵᱟᱰᱟᱭ ᱫᱚ ᱤᱧ ᱴᱷᱮᱡ ᱢᱮᱱᱟᱜᱼᱟ ᱩᱱᱠᱩ ᱫᱚ ᱵᱟᱹᱱ ᱦᱟᱹᱠᱩ ᱠᱚ ᱥᱟᱵ ᱠᱚᱣᱟ ᱛᱚ ᱫᱩᱲᱤ ᱦᱟᱹᱠᱩ ᱠᱚ ᱥᱟᱵ ᱠᱚᱣᱟ ᱱᱚᱝᱠᱟ ᱥᱩᱛᱤ ᱠᱤᱪᱨᱤᱡ ᱛᱮᱫᱚ ᱱᱚᱣᱟᱠᱚ ᱵᱟᱰᱟᱭ ᱢᱮᱱᱟᱜ ᱛᱤᱧᱟᱹ